ᱤᱧ ᱥᱮᱫ ᱠᱷᱚᱱ ᱢᱟᱨᱟᱝ ᱮᱱᱮᱢ ᱫᱚ ᱦᱩᱭᱩᱜ ᱠᱟᱱᱟ ᱡᱮᱢᱚᱱ ᱡᱟᱦᱟᱸ ᱠᱚ ᱡᱟᱭᱜᱟᱨᱮ ᱦᱚᱲ ᱠᱟᱹᱴᱤᱡ ᱠᱟᱹᱴᱤᱡ ᱵᱤᱥᱚᱭ ᱱᱤᱭᱮ ᱦᱚᱸᱠᱚ ᱟᱹᱰᱤ ᱞᱟᱹᱴᱩ ᱵᱤᱥᱚᱭ ᱠᱚ ᱢᱚᱱᱮ ᱠᱟᱛᱮ ᱠᱚ ᱡᱷᱟᱢᱮᱞᱟᱭᱟ ᱥᱮ ᱠᱚ ᱡᱷᱚᱜᱽᱲᱟᱜ ᱟᱠᱚ ᱚᱱᱟ ᱠᱚ ᱡᱟᱭᱜᱟ ᱨᱮ ᱤᱧ ᱟᱹᱰᱤ ᱟᱭᱢᱟ ᱥᱚᱢᱚᱥᱥᱟᱧ ᱢᱮᱴᱟᱣ ᱟᱠᱟᱫ ᱛᱟᱠᱚᱣᱟ ᱵᱟᱨ ᱯᱮ ᱠᱟᱛᱷᱟ ᱛᱮ ᱡᱳᱫᱤᱭᱳ ᱦᱳᱭᱛᱳ ᱛᱤᱱᱟᱹᱜ ᱜᱟᱱᱤᱧ ᱵᱟᱲᱟᱭᱟ ᱚᱱᱟ ᱫᱚ ᱪᱤᱠᱟᱹᱛᱤᱧ ᱞᱟᱹᱭᱟ ᱠᱤᱱᱛᱩ ᱵᱤᱵᱷᱤᱱᱱᱚ ᱡᱟᱭᱜᱟᱨᱮ ᱵᱤᱵᱷᱤᱱᱱᱚ ᱥᱚᱢᱚᱥᱥᱟᱨᱮ ᱤᱧ ᱥᱚᱢᱟᱫᱷᱟᱱ ᱟᱠᱟᱜ ᱛᱟᱠᱚᱣᱟ ᱚᱱᱟ ᱥᱚᱢᱟᱫᱷᱟᱱ ᱠᱷᱟᱹᱛᱤᱨ ᱛᱮ ᱟᱭᱢᱟ ᱦᱚᱲ ᱱᱤᱛ ᱫᱷᱟᱹᱵᱤᱡ ᱦᱚᱸ ᱢᱚᱸᱡᱽ ᱢᱮᱱᱟᱜ ᱟᱠᱟᱫ ᱠᱚᱣᱟ ᱥᱮ ᱚᱱᱟ ᱡᱟᱭᱜᱟ ᱠᱷᱚᱱ ᱟᱭᱢᱟ ᱢᱤᱢᱟᱹᱝᱥᱟ ᱦᱮᱡ ᱟᱠᱟᱱᱟ ᱛᱚ ᱚᱱᱟ ᱠᱷᱟᱹᱛᱤᱨ ᱛᱮ ᱤᱧ ᱦᱚᱸ ᱤᱧᱟᱹᱜ ᱟᱹᱰᱤ ᱜᱚᱨᱚᱵᱤᱧ ᱵᱩᱡᱷᱟᱹᱣᱟ ᱟᱨ ᱦᱚᱭ ᱛᱚ ᱡᱟᱦᱟᱸᱭ ᱟᱹᱰᱤ ᱫᱩᱠᱷᱤ ᱨᱮᱠᱚ ᱛᱟᱦᱮᱱᱟ ᱚᱱᱟ ᱫᱩᱠᱷᱤ ᱡᱟᱭᱜᱟ ᱦᱚᱸ ᱟᱠᱚᱣᱟᱜ ᱫᱩᱠᱠᱷᱚ ᱡᱟᱦᱟᱸ ᱞᱮᱠᱟ ᱠᱟᱛᱮᱫ ᱜᱮ ᱵᱤᱵᱷᱤᱱᱱᱚ ᱨᱚᱠᱚᱢ ᱵᱩᱡᱷᱟᱹᱣ ᱠᱟᱛᱮᱫ ᱮᱜᱽᱡᱟᱢᱯᱮᱞ ᱮᱢ ᱠᱟᱛᱮᱫ ᱤᱧ ᱡᱚᱛᱚᱴᱟᱧ ᱫᱟᱲᱮᱣᱟᱫᱟ ᱩᱝᱠᱩ ᱟᱹᱰᱤ ᱢᱚᱸᱡᱽ ᱛᱮ ᱚᱱᱟ ᱫᱩᱠᱠᱷᱚ ᱠᱷᱚᱱ ᱢᱩᱠᱛᱤ ᱮᱢᱚᱜ ᱨᱮᱱᱟᱜ ᱤᱧ ᱦᱚᱸᱧ ᱪᱮᱥᱴᱟ ᱟᱠᱟᱫᱟ ᱮᱵᱚᱝ ᱥᱚᱯᱷᱚᱞ ᱟᱠᱟᱱᱟᱹᱧ ᱟᱨ ᱚᱱᱟ ᱠᱷᱟᱹᱛᱤᱨ ᱛᱮᱜᱮ ᱤᱧ ᱚᱸᱰᱮ ᱨᱮᱱ ᱟᱹᱰᱤ ᱦᱚᱲ ᱡᱮᱦᱮᱛᱩ ᱤᱱᱴᱟᱨᱴᱮᱱᱢᱮᱱᱴ ᱯᱞᱟᱥ ᱰᱮᱱᱥᱤᱝ ᱟᱨ ᱤᱧᱟᱹᱜ ᱠᱚᱢᱮᱰᱤ ᱵᱮᱥ ᱟᱹᱰᱤ ᱱᱟᱯᱟᱭ ᱜᱮᱭᱟ ᱚᱱᱟ ᱠᱚ ᱡᱚᱛᱚ ᱠᱤᱪᱷᱩ ᱢᱤᱞᱮ ᱢᱤᱥᱮ ᱮᱵᱚᱝ ᱢᱳᱴᱤᱵᱷᱮᱥᱚᱱ ᱥᱚᱦᱚ ᱱᱚᱶᱟ ᱠᱚ ᱴᱳᱴᱟᱞᱤ ᱜᱮ ᱢᱤᱠᱥ ᱠᱟᱛᱮᱫ ᱜᱮ ᱵᱮᱥᱤᱨ ᱵᱷᱟᱜᱽ ᱦᱚᱲ ᱜᱮᱧ ᱵᱩᱡᱷᱟᱹᱣ ᱟᱠᱟᱫ ᱠᱚᱣᱟ ᱮᱵᱚᱝ ᱱᱚᱶᱟ ᱜᱮ ᱤᱧᱟᱹᱜ ᱥᱚᱵᱽ ᱛᱷᱮᱠᱮ ᱪᱚᱨᱚᱢ ᱚᱵᱚᱫᱟᱱ ᱛᱤᱧ ᱟᱨ ᱤᱧ ᱦᱚᱸ ᱟᱹᱰᱤ ᱢᱚᱸᱡᱽ ᱤᱧ ᱟᱹᱭᱠᱟᱹᱣᱟ ᱡᱮ ᱱᱚᱝᱠᱟ ᱚᱱᱟ ᱠᱷᱟᱹᱛᱤᱨ ᱛᱮᱜᱮ ᱦᱚᱲ ᱦᱚᱸ ᱟᱹᱰᱤ ᱟᱸᱴ ᱠᱚ ᱠᱩᱥᱤᱣᱟᱹᱧᱟᱹ ᱱᱚᱶᱟᱜᱮ ᱤᱧ ᱟᱹᱰᱤ ᱟᱸᱴ ᱜᱚᱨᱵᱚᱧ ᱵᱩᱡᱷᱟᱹᱣᱟ